ᱤᱧᱟᱹᱜ ᱥᱚᱦᱚᱨ ᱨᱮ ᱧᱩᱛᱩᱢᱟᱱ ᱴᱷᱟᱶ ᱠᱚᱫᱚ ᱦᱩᱭᱩᱜ ᱠᱟᱱᱟ ᱥᱮ ᱠᱩᱥᱤᱭᱟᱜ ᱴᱷᱟᱶ ᱠᱚᱫᱚ ᱦᱩᱭᱩᱜ ᱠᱟᱱᱟ ᱡᱮᱞᱮᱠᱟ ᱦᱳᱥᱯᱤᱴᱟᱞ ᱥᱮ ᱥᱚᱯᱤᱝ ᱢᱚᱞ ᱥᱮ ᱥᱠᱩᱞ ᱤᱭᱩᱱᱤᱵᱷᱟᱨᱥᱤᱴᱤ ᱠᱚᱞᱮᱡᱽ ᱮᱢᱟᱱ ᱮᱢᱟᱱ ᱴᱷᱟᱶ ᱠᱚ ᱢᱤᱫ ᱦᱳᱥᱯᱤᱴᱟᱞ ᱨᱮᱭᱟᱜ ᱦᱳᱥᱯᱤᱴᱟᱞ ᱠᱚ ᱢᱩᱫ ᱨᱮ ᱢᱤᱫ ᱧᱩᱢ ᱩᱨᱩᱢ ᱦᱳᱥᱯᱤᱴᱟᱞ ᱫᱚ ᱦᱩᱭᱩᱜ ᱠᱟᱱᱟ ᱵᱤᱫᱷᱟᱱ ᱱᱚᱜᱚᱨ ᱜᱚᱵᱷᱢᱮᱱᱴ ᱵᱤᱫᱷᱟᱱ ᱱᱚᱜᱚᱨ ᱜᱚᱨᱢᱮᱱᱴ ᱦᱳᱥᱯᱤᱴᱟᱞ ᱚᱸᱰᱮ ᱫᱚ ᱰᱟᱠᱛᱟᱨ ᱠᱚᱦᱚᱸ ᱟᱹᱰᱤᱠᱚ ᱵᱷᱟᱹᱜᱤᱭᱟ ᱟᱨ ᱫᱟᱠᱛᱟᱨ ᱠᱚᱦᱚᱸ ᱟᱹᱰᱤ ᱠᱚ ᱵᱷᱟᱹᱜᱤᱭᱟ ᱟᱨ ᱪᱤᱠᱤᱥᱟ ᱦᱚᱸ ᱟᱹᱰᱤ ᱵᱷᱟᱹᱜᱤ ᱞᱮᱠᱟᱛᱮ ᱪᱤᱠᱤᱥᱟ ᱦᱩᱭᱩᱜᱼᱟ ᱟᱨ ᱦᱚᱲ ᱠᱚᱦᱚᱸ ᱠᱚ ᱵᱮᱥᱚᱜᱼᱟ ᱟᱹᱰᱤ ᱱᱟᱯᱟᱭ ᱛᱮ ᱚᱱᱟ ᱵᱟᱫ ᱠᱟᱛᱮᱦᱚᱸ ᱥᱠᱩᱞ ᱥᱮ ᱠᱚᱞᱮᱡᱽ ᱠᱚᱦᱚᱸ ᱢᱮᱱᱟᱜ ᱟᱠᱟᱫᱟ ᱠᱚᱞᱮᱞᱽ ᱠᱚ ᱢᱩᱫ ᱨᱮᱫᱚ ᱯᱟᱲᱟᱜ ᱠᱟᱱᱟ ᱫᱩᱨᱜᱟᱯᱩᱨ ᱜᱚᱨᱢᱮᱱᱴ ᱠᱚᱞᱮᱡᱽ ᱚᱱᱟ ᱫᱚ ᱠᱟᱡᱤᱱᱩᱡᱩᱨᱩᱞ ᱤᱭᱩᱱᱤᱵᱷᱟᱨᱥᱤᱴᱤ ᱯᱟᱲᱟᱜ ᱠᱟᱱᱟ ᱚᱸᱰᱮᱧ ᱠᱩᱥᱤᱭᱟᱜᱼᱟ ᱪᱮᱫᱟᱜ ᱥᱮ ᱚᱱᱟ ᱫᱚᱧ ᱠᱩᱥᱤᱭᱟᱜᱼᱟ ᱪᱮᱫᱟᱜ ᱥᱮ ᱚᱸᱰᱮ ᱫᱚ ᱟᱹᱰᱤ ᱱᱟᱭ ᱛᱮ ᱱᱟᱯᱟᱭ ᱛᱮ ᱚᱞᱚᱜ ᱯᱟᱲᱦᱟᱜ ᱠᱚ ᱦᱩᱭᱩᱜᱼᱟ ᱢᱟᱪᱮᱫ ᱠᱚᱦᱚᱸ ᱯᱟᱹᱴᱷᱩᱣᱟᱹ ᱥᱟᱶ ᱟᱹᱰᱤ ᱱᱟᱯᱟᱭ ᱠᱚ ᱵᱮᱵᱚᱦᱟᱨᱟ ᱚᱱᱟ ᱠᱷᱟᱹᱛᱤᱨ ᱛᱮ ᱜᱤᱫᱽᱨᱟᱹᱣᱟᱜ ᱠᱳᱱᱳᱨᱚᱠᱚᱢ ᱮᱴᱠᱮ ᱴᱚᱲᱮ ᱦᱚᱸ ᱵᱟᱝ ᱦᱩᱭᱩᱜᱼᱟ ᱟᱹᱰᱤ ᱱᱟᱯᱟᱭ ᱛᱮᱠᱚ ᱚᱞᱚᱜ ᱯᱟᱲᱦᱟᱣ ᱫᱟᱲᱮᱭᱟᱜᱼᱟ ᱟᱨᱦᱚᱸ ᱢᱮᱱᱟᱜ ᱟᱠᱟᱫᱟ ᱫᱩᱨᱜᱟᱯᱩᱨ ᱥᱚᱯᱤᱝ ᱢᱚᱞ ᱡᱟᱦᱟᱸ ᱫᱚ ᱟᱞᱮ ᱫᱚ ᱡᱚᱝᱥᱮᱱ ᱢᱚᱞ ᱞᱮ ᱢᱮᱛᱟᱜ ᱠᱟᱱᱟ ᱚᱸᱰᱮ ᱫᱚ ᱧᱮᱞ ᱵᱤᱵᱷᱤᱱᱱᱚ ᱨᱚᱠᱚᱢ ᱧᱮᱞ ᱡᱚᱝ ᱡᱤᱱᱤᱥ ᱠᱚ ᱢᱮᱱᱟᱜ ᱟᱠᱟᱫᱟ ᱡᱤᱱᱤ ᱠᱚ ᱠᱤᱨᱤᱧ ᱨᱮᱭᱟᱜ ᱦᱚᱸ ᱵᱷᱟᱹᱜᱤ ᱵᱷᱟᱹᱜᱤ ᱡᱤᱱᱤᱥ ᱠᱚ ᱢᱮᱱᱟᱜ ᱟᱠᱟᱫᱟ ᱟᱨ ᱚᱸᱰᱮ ᱫᱚ ᱢᱤᱫ ᱧᱩᱛᱩᱢ ᱚᱱᱟ ᱫᱚ ᱢᱤᱫ ᱧᱩᱛᱩᱢᱟᱱᱟᱝ ᱴᱷᱟᱶ ᱦᱚᱸ ᱢᱤᱫ ᱧᱩᱛᱩᱢᱟᱱᱟᱝ ᱴᱷᱟᱶ ᱦᱚᱸ ᱠᱟᱱ ᱜᱮᱭᱟ ᱚᱱᱟ ᱡᱚᱝᱥᱮᱱ ᱟᱨ ᱚᱱᱟ ᱚᱱᱟ ᱵᱟᱫ ᱠᱟᱛᱮᱫ ᱨᱮᱦᱚᱸ ᱚᱱᱟ ᱫᱚ ᱥᱤᱱᱮᱢᱟ ᱠᱚ ᱥᱮ ᱥᱤᱱᱮᱢᱟ ᱠᱚᱦᱚᱸ ᱦᱩᱭᱩᱜ ᱜᱮᱭᱟ ᱟᱨ ᱚᱱᱟ ᱫᱚ ᱢᱤᱫ ᱫᱟᱲᱟ ᱫᱟᱲᱟ ᱵᱟᱲᱟᱭ ᱞᱮᱠᱟᱱᱟᱜ ᱡᱟᱭᱜᱟ ᱦᱚᱸ ᱠᱟᱱᱟ ᱡᱟᱦᱟᱸ ᱫᱚ ᱧᱮᱞ ᱡᱚᱝ ᱨᱮ ᱟᱹᱰᱤ ᱨᱟᱹᱥᱠᱟᱹ ᱵᱩᱡᱩᱜᱼᱟ ᱟᱞᱮ ᱦᱚᱸ ᱜᱟᱛᱮ ᱠᱚᱜᱚᱸ ᱚᱸᱰᱮ ᱫᱟᱲᱟ ᱵᱟᱲᱟᱭ ᱞᱟᱹᱜᱤᱫ ᱥᱮ ᱠᱩᱥᱤ ᱨᱟᱹᱥᱠᱟᱹ ᱡᱚᱝ ᱞᱟᱹᱜᱤᱫ ᱚᱱᱟ ᱢᱚᱞ ᱨᱮᱦᱚᱸ ᱞᱮ ᱪᱟᱞᱟᱜ ᱜᱮᱭᱟ ᱟᱨ ᱟᱹᱰᱤ ᱱᱟᱯᱟᱭ ᱛᱮᱞᱮ ᱨᱟᱹᱥᱠᱟᱹ ᱡᱚᱝ ᱟ ᱚᱱᱟ ᱵᱟᱫ ᱠᱟᱛᱮᱫ ᱦᱚᱸ ᱟᱞᱮ ᱥᱚᱦᱚᱨ ᱨᱮᱫᱚ ᱟᱨᱦᱚᱸ ᱟᱭᱢᱟ ᱴᱷᱟᱶ ᱠᱚ ᱢᱮᱱᱟᱜ ᱟᱠᱟᱫᱟ